ᱱᱤᱛᱳᱜ ᱫᱚ ᱫᱩᱱᱭᱟᱹ ᱫᱚ ᱵᱚᱫᱚᱞᱟᱠᱟᱱᱟ ᱱᱤᱛᱳᱜ ᱫᱚ ᱫᱩᱱᱭᱟᱹ ᱫᱚ ᱰᱤᱡᱤᱴᱟᱞ ᱡᱟᱢᱟᱱᱟ ᱨᱮ ᱦᱤᱡᱩᱜ ᱠᱟᱱᱟ ᱩᱱᱟᱹᱜ ᱫᱤᱱ ᱡᱚ ᱡᱮᱢᱚᱱ ᱩᱱᱟᱹᱜ ᱫᱤᱱ ᱫᱚ ᱛᱟᱦᱮᱸᱠᱟᱱᱟ ᱡᱮᱢᱚᱱ ᱱᱩᱭ ᱫᱚ ᱫᱤᱠᱩ ᱠᱟᱱᱟᱭ ᱱᱩᱭ ᱫᱚ ᱥᱟᱱᱛᱟᱲ ᱠᱟᱱᱟᱭ ᱱᱩᱠᱩ ᱫᱚ ᱞᱟᱛᱟᱨ ᱡᱟᱹᱛᱤ ᱨᱮᱱ ᱦᱚᱲ ᱠᱟᱱᱟ ᱠᱚ ᱱᱩᱠᱩ ᱫᱚ ᱪᱮᱛᱟᱱ ᱡᱟᱹᱛᱤ ᱨᱮᱱ ᱦᱚᱲᱠᱟᱱᱟ ᱠᱚ ᱱᱤᱛᱳᱜ ᱫᱚ ᱚᱱᱟ ᱠᱚᱫᱚ ᱢᱮᱱ ᱜᱟᱱᱚᱜᱼᱟ ᱪᱟᱵᱟ ᱫᱷᱟᱨᱟ ᱟᱠᱟᱱ ᱜᱮᱭᱟ ᱟᱨ ᱮᱢᱱᱤ ᱜᱮ ᱡᱩᱫᱤ ᱵᱚᱱ ᱪᱤᱱᱛᱟᱹ ᱵᱷᱟᱵᱱᱟᱭᱟ ᱚᱱᱟ ᱠᱚᱦᱚᱸ ᱠᱤᱪᱷᱩ ᱠᱤᱪᱷᱩ ᱦᱚᱲ ᱫᱚ ᱚᱱᱟ ᱠᱚ ᱥᱟᱵ ᱨᱟᱠᱟᱵ ᱟᱠᱟᱫ ᱜᱮᱭᱟ ᱩᱱᱠᱩ ᱫᱚ ᱵᱟᱝ ᱠᱚ ᱦᱤᱲᱤᱧ ᱟᱠᱟᱫᱟ ᱡᱮ ᱡᱟᱦᱟᱸᱛᱤᱱᱟᱹᱜ ᱫᱤᱠᱩ ᱠᱚ ᱢᱮᱱᱟᱜ ᱠᱚᱣᱟ ᱩᱱᱠᱩ ᱫᱚ ᱱᱤᱛ ᱨᱮᱦᱚᱸ ᱠᱤᱱᱛᱩ ᱥᱟᱱᱟᱲ ᱠᱚ ᱧᱮᱞ ᱠᱚ ᱞᱮᱠᱟᱱ ᱠᱤᱱᱛᱩ ᱩᱱᱠᱛᱩ ᱫᱚ ᱠᱤᱱᱛᱩ ᱟᱹᱲᱤᱥ ᱜᱮᱠᱚ ᱵᱩᱡᱷᱟᱹᱣᱟ ᱚᱱᱟ ᱛᱮ ᱩᱱᱠᱩ ᱴᱷᱮᱱ ᱫᱚ ᱦᱳᱭᱛᱳ ᱚᱱᱟ ᱢᱤᱞᱮ ᱢᱤᱥᱮ ᱛᱟᱦᱮᱱ ᱨᱮᱱᱟᱜ ᱪᱤᱱᱛᱟᱹ ᱵᱷᱟᱵᱱᱟ ᱫᱚ ᱵᱟᱝ ᱦᱩᱭᱩᱜ ᱛᱟᱠᱚᱣᱟ ᱢᱮᱱᱠᱷᱟᱱ ᱠᱤᱪᱷᱩ ᱠᱤᱪᱷᱩ ᱫᱤᱠᱩ ᱦᱚᱸ ᱢᱮᱱᱟᱜ ᱠᱚᱣᱟ ᱡᱟᱦᱟᱸ ᱫᱚ ᱥᱟᱱᱛᱟᱲ ᱟᱹᱛᱩ ᱨᱮᱜᱮ ᱠᱚ ᱛᱟᱦᱮᱱᱟ ᱢᱮᱱᱠᱷᱟᱱ ᱩᱱᱠᱩᱣᱟᱜ ᱪᱟᱞ ᱪᱚᱞᱚᱱ ᱥᱚᱵᱷᱟᱵ ᱮᱠᱫᱚᱢ ᱡᱚᱛᱚ ᱥᱟᱱᱛᱟᱲᱟᱜ ᱞᱮᱠᱛᱟ ᱜᱮᱛᱟ ᱠᱚ ᱩᱱᱠᱩ ᱫᱚ ᱢᱟᱱᱮ ᱩᱨᱩᱢ ᱦᱚᱸ ᱵᱟᱝᱠᱚ ᱩᱨᱩᱢᱚᱜᱼᱟ ᱡᱮ ᱱᱩᱭ ᱫᱚ ᱥᱟᱱᱛᱟᱲ ᱠᱟᱱᱟᱭ ᱥᱮ ᱫᱤᱠᱩ ᱠᱟᱱᱟᱭ ᱢᱮᱱᱛᱮ ᱟᱞᱮ ᱟᱹᱛᱩ ᱥᱩᱨ ᱠᱚᱨᱮ ᱦᱚᱸ ᱵᱚᱦᱩᱛ ᱴᱟ ᱫᱤᱠᱩ ᱢᱮᱱᱟᱜ ᱠᱚᱣᱟ ᱛᱚ ᱩᱱᱠᱩ ᱟᱞᱮ ᱥᱟᱶᱛᱮ ᱠᱚᱱᱳ ᱵᱟᱹᱲᱤᱡ ᱫᱚ ᱵᱟᱝᱠᱚ ᱠᱟᱹᱢᱤᱭᱟᱠᱟᱫᱟ ᱥᱮ ᱟᱞᱮ ᱫᱚ ᱞᱟᱛᱟᱨ ᱢᱮᱫ ᱛᱮᱦᱚᱸ ᱵᱟᱝᱠᱚ ᱧᱮᱞ ᱞᱮᱭᱟ ᱡᱮ ᱟᱞᱮ ᱫᱚ ᱥᱟᱱᱛᱟᱲ ᱠᱟᱱ ᱛᱮᱞᱮ ᱟᱞᱮ ᱫᱚ ᱡᱮ ᱩᱱᱠᱩᱣᱟᱜ ᱞᱟᱛᱟᱨ ᱨᱮᱞᱮ ᱛᱟᱦᱮᱱᱟ ᱚᱱᱠᱟ ᱫᱚ ᱩᱱᱠᱩ ᱵᱟᱝ ᱠᱚ ᱪᱮᱥᱴᱟᱣᱟᱠᱟᱫᱟ ᱚᱱᱟᱛᱮ ᱟᱞᱮ ᱥᱟᱱᱟᱢ ᱠᱚᱜᱮ ᱟᱹᱰᱤ ᱢᱤᱞᱮᱢᱤᱥᱮ ᱞᱮ ᱛᱟᱦᱮᱱᱟ ᱱᱚᱰᱮᱫᱚ ᱠᱟᱨᱚᱱ ᱟᱞᱮ ᱥᱟᱱᱟᱢ ᱦᱚᱲ ᱱᱚᱣᱟ ᱜᱮᱞᱮ ᱢᱚᱱᱮᱭᱟ ᱡᱮ ᱟᱵᱚᱣᱟᱜ ᱱᱟᱦᱳᱭ ᱵᱷᱮᱫᱟᱼᱵᱷᱮᱫ ᱢᱱᱟᱜᱼᱟ ᱚᱠᱚᱭ ᱫᱚ ᱡᱟᱛᱤ ᱛᱮ ᱥᱟᱱᱛᱟᱞ ᱠᱟᱱᱟᱭ ᱚᱠᱚᱭ ᱫᱚ ᱫᱤᱠᱩ ᱠᱟᱱᱟᱭ ᱢᱩᱱᱰᱟ ᱡᱟ ᱡᱮᱢᱚᱱ ᱢᱮᱱᱟᱜ ᱠᱚᱣᱟ ᱢᱮᱱᱠᱷᱟᱱ ᱟᱵᱚ ᱥᱟᱱᱟᱢ ᱦᱚᱲ ᱜᱮᱛᱚ ᱢᱟᱹᱱᱢᱤ ᱠᱟᱱᱟ ᱵᱚᱱ ᱟᱵᱚᱣᱟᱜ ᱥᱟᱱᱟᱢ ᱦᱚᱲᱟᱜ ᱦᱚᱲᱢᱚ ᱨᱮ ᱢᱟᱭᱟᱢ ᱢᱮᱱᱟᱜᱼᱟ ᱟᱨ ᱥᱟᱱᱟᱢ ᱦᱚᱲᱟᱜ ᱢᱟᱭᱟᱢ ᱜᱮ ᱠᱤᱱᱛᱩ ᱟᱨᱟᱜ ᱜᱮᱛᱟᱵᱚᱱᱟ ᱢᱤᱫ ᱦᱚᱲ ᱚᱥᱩᱵᱤᱫᱟ ᱨᱮᱭ ᱯᱟᱲᱟᱣ ᱞᱮᱱᱠᱷᱟᱱ ᱩᱱᱤᱭᱟᱜ ᱢᱟᱭᱟᱢ ᱟᱨ ᱢᱤᱫ ᱦᱚᱲ ᱵᱚᱱ ᱮᱢ ᱫᱟᱲᱮᱣᱟᱭᱟ ᱢᱮᱱᱛᱮ